ᱦᱮᱞᱳ ᱦᱮᱸ ᱴᱟᱱᱥᱯᱳᱨᱳ ᱜᱚᱝᱠᱮ ᱛᱚ ᱚ ᱠᱷᱚᱵᱚᱨ ᱫᱚ ᱟᱫᱚ ᱤᱧ ᱫᱚ ᱰᱟᱭᱵᱷᱟᱨᱤᱧ ᱞᱟᱹᱭᱮᱫᱼᱟ ᱟᱫᱚ ᱚᱱᱟ ᱠᱷᱚᱵᱚᱨ ᱵᱚᱞᱛᱮ ᱱᱚᱣᱟ ᱯᱚᱥᱪᱤᱢ ᱵᱟᱝᱞᱟ ᱯᱚᱱᱚᱛ ᱪᱟᱞᱟᱜ ᱞᱟᱹᱜᱤᱫ ᱥᱩᱡᱳᱜᱽ ᱥᱩᱵᱤᱫᱷᱟ ᱠᱷᱚᱡᱚᱜ ᱦᱩᱭᱩᱜ ᱠᱟᱱ ᱛᱟᱦᱮᱸᱫ ᱚᱠᱟ ᱞᱮᱠᱟ ᱥᱩᱡᱳᱜᱽ ᱥᱩᱵᱤᱫᱷᱟ ᱢᱮᱱᱟᱜᱼᱟ ᱟᱨᱠᱤ ᱢᱟᱱᱮ ᱥᱩᱡᱳᱜᱽ ᱥᱩᱵᱤᱫᱷᱟ ᱵᱚᱞᱛᱮ ᱡᱮᱢᱚᱱ ᱨᱮᱹᱞ ᱦᱚᱨᱟᱛᱮ ᱪᱮᱫ ᱞᱮᱠᱟ ᱥᱩᱵᱤᱫᱷᱟ ᱢᱮᱱᱟᱜᱼᱟ ᱱᱚᱣᱟ ᱥᱮᱨᱢᱟ ᱦᱚᱨᱟᱛᱮ ᱪᱮᱫᱠᱟ ᱥᱩᱵᱤᱫᱷᱟ ᱢᱮᱱᱟᱜᱼᱟ ᱮᱭ ᱠᱟᱹᱣᱰᱤ ᱠᱚ ᱚᱠᱟ ᱞᱮᱠᱟ ᱞᱟᱜᱟᱜᱼᱟ ᱟᱨᱠᱤ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱟᱪᱪᱷᱟ ᱦᱳᱭ ᱦᱳᱭ ᱦᱮᱸ ᱦᱮᱸ ᱟᱪᱪᱷᱟ ᱨᱮᱹᱞ ᱦᱚᱨᱟ ᱛᱮᱫᱚ ᱠᱚᱢ ᱠᱷᱚᱨᱚᱪᱚᱜᱼᱟ ᱦᱮᱸ ᱦᱮᱸ ᱟᱪᱪᱷᱟ ᱟᱪᱪᱷᱟ ᱛᱟᱦᱞᱮ ᱢᱟᱱᱮ ᱥᱮᱨᱢᱟ ᱦᱚᱨᱟᱛᱮ ᱪᱟᱞᱟᱣ ᱞᱮᱱᱠᱷᱟᱱ ᱠᱟᱹᱣᱰᱤ ᱵᱮᱥᱤ ᱞᱟᱜᱟᱜ ᱦᱚᱛᱮᱫ ᱛᱮ ᱞᱚᱜᱚᱱᱧᱚᱜ ᱥᱮᱴᱮᱨ ᱜᱟᱱᱚᱜᱼᱟ ᱟᱨᱠᱤ ᱟᱪᱪᱷᱟ ᱟᱪᱪᱷᱟ ᱟᱪᱪᱷᱟ ᱦᱮᱸ ᱦᱮᱸ ᱦᱮᱸ ᱚᱱᱟᱜᱮ ᱟᱨᱠᱤ ᱠᱷᱚᱵᱚᱨ ᱵᱟᱲᱟᱭ ᱡᱚᱝ ᱦᱩᱭᱩᱜ ᱠᱟᱱᱟ ᱟᱹᱵᱤᱱ ᱴᱷᱮᱱ ᱦᱮᱸ ᱴᱷᱤᱠ ᱜᱮᱭᱟ ᱛᱟᱦᱞᱮ ᱚᱱᱟ ᱠᱷᱚᱵᱚᱨ ᱜᱮ ᱦᱮᱸ ᱴᱷᱤᱠ ᱜᱮᱭᱟ ᱴᱷᱤᱠ